ᱤᱧ ᱫᱚ ᱡᱚᱢ ᱨᱮᱫᱚ ᱡᱚᱛᱚ ᱜᱮ ᱡᱟᱜᱮ ᱚᱲᱟᱜ ᱨᱮᱵᱚᱱ ᱵᱮᱱᱟᱣᱟ ᱢᱮᱱᱫᱚ ᱚᱲᱟᱜ ᱨᱮᱱᱟᱝ ᱡᱟᱦᱟᱸ ᱜᱚᱴᱟ ᱥᱟᱥᱟᱝ ᱢᱚᱥᱞᱟ ᱨᱤᱫ ᱠᱟᱛᱮ ᱵᱮᱱᱟᱣᱟ ᱚᱱᱟ ᱫᱚ ᱥᱚᱲᱚᱢ ᱦᱚᱸ ᱵᱷᱮᱜᱟᱨ ᱜᱮᱛᱟᱦᱮᱱᱟ ᱟᱨ ᱚᱱᱟ ᱡᱚᱢ ᱦᱚᱸ ᱵᱷᱟᱹᱜᱤᱭᱟ ᱡᱟᱦᱟᱸ ᱯᱮᱠᱮᱴ ᱥᱮ ᱠᱷᱩᱞᱟᱹᱛᱮ ᱧᱟᱢᱚᱜ ᱢᱚᱥᱞᱟ ᱠᱚ ᱚᱱᱟ ᱠᱚ ᱟᱹᱲᱛᱤᱼᱵᱟᱹᱲᱛᱤ ᱞᱟᱜᱟᱣᱟᱜ ᱫᱚ ᱚᱱᱟ ᱫᱚ ᱵᱟᱹᱧ ᱠᱩᱥᱤᱭᱟᱜᱼᱟ ᱟᱨ ᱚᱱᱟ ᱦᱮᱞᱛᱷ ᱞᱟᱹᱜᱤᱫ ᱦᱚᱸ ᱦᱟᱹᱱᱤ ᱠᱟᱨᱚᱠ ᱜᱮᱭᱟ ᱢᱟᱱᱮ ᱵᱟᱭ ᱵᱩᱜᱤᱭᱟ ᱵᱟᱹᱲᱤᱡ ᱜᱮᱭᱟ ᱚᱱᱟ ᱦᱚᱛᱮᱡ ᱛᱮᱦᱚᱸ ᱟᱨ ᱦᱚᱧ ᱡᱚᱢ ᱫᱩᱧ ᱡᱚᱢ ᱵᱟᱲᱟᱭ ᱜᱮᱭᱟ ᱵᱟᱦᱨᱮ ᱠᱚᱨᱮᱱᱟᱜ ᱡᱚᱢ ᱞᱟᱹᱜᱤᱫ ᱚᱲᱟᱜ ᱨᱮ ᱡᱟᱦᱟᱸ ᱵᱮᱱᱟᱣᱟᱜ ᱚᱱᱟ ᱜᱮ ᱵᱮᱥᱛᱤᱧ ᱠᱩᱥᱤᱭᱟᱜᱼᱟ ᱢᱟᱱᱮ ᱵᱷᱟᱹᱜᱤᱞᱮᱠᱟ ᱫᱚ ᱵᱟᱦᱨᱮ ᱨᱮᱱᱟᱝ ᱡᱟᱦᱟᱸ ᱰᱨᱟᱭ ᱯᱷᱨᱩᱴᱥ ᱱᱚᱣᱟ ᱯᱷᱟᱥᱴ ᱯᱷᱩᱰ ᱠᱚ ᱰᱨᱟᱭ ᱯᱷᱨᱩᱴᱥ ᱠᱚᱫᱚ ᱵᱟᱝ ᱯᱷᱟᱥᱴ ᱯᱷᱩᱰ ᱠᱚ ᱚᱱᱟ ᱠᱚᱫᱚ ᱡᱚᱢ ᱦᱚᱸ ᱵᱟᱭ ᱵᱷᱟᱹᱜᱤᱭᱟ ᱟᱨ ᱡᱚᱢ ᱦᱚᱸ ᱚᱱᱠᱟ ᱫᱚ ᱵᱟᱭ ᱥᱟᱹᱱᱟᱹᱧᱟ ᱦᱳᱭ ᱡᱩᱫᱤ ᱡᱟᱦᱟᱸᱛᱤᱥ ᱵᱟᱝ ᱧᱟᱢᱚᱜᱼᱟ ᱚᱱᱟ ᱚᱠᱚᱛ ᱠᱚᱨᱮ ᱫᱩᱧ ᱡᱚᱢ ᱵᱟᱲᱟᱭ ᱜᱮᱭᱟ ᱛᱚ ᱠᱩᱥᱤ ᱫᱚ ᱵᱟᱝᱠᱟᱱᱟ ᱫᱚ ᱚᱲᱟᱜ ᱨᱮ ᱤᱥᱤᱱ ᱵᱟᱥᱟᱝᱟᱜ ᱡᱟᱦᱟᱸ ᱟᱵᱚᱣᱟᱜ ᱫᱮᱥᱤᱭᱟᱜ ᱚᱱᱟᱜᱮ ᱠᱩᱥᱤᱭᱟᱜᱼᱟᱹᱧ ᱡᱟᱹᱥᱛᱤ ᱠᱟᱨᱛᱮᱫᱚ ᱡᱟᱦᱟᱸ ᱰᱷᱮᱹᱨ ᱢᱟᱥᱟᱞᱟ ᱵᱟᱞᱟ ᱵᱟᱝ ᱡᱟᱦᱟᱸ ᱢᱟᱥᱟᱞᱟ ᱛᱟᱦᱮᱱ ᱠᱷᱟᱱ ᱫᱚ ᱱᱤᱡᱮ ᱚᱲᱟᱜ ᱨᱮ ᱵᱮᱱᱟᱣᱟᱜ ᱥᱟᱥᱟᱝ ᱢᱚᱥᱞᱟ ᱠᱚ ᱤᱱᱟᱹ ᱠᱚᱜᱮ